ᱤᱧ ᱫᱚ ᱢᱤᱫ ᱥᱮᱨᱮᱧᱤᱭᱟᱹ ᱟᱜ ᱡᱤᱭᱚᱱᱤᱧ ᱧᱮᱞ ᱟᱠᱟᱫᱼᱟ ᱩᱱᱤᱭᱟᱜ ᱡᱤᱭᱚᱱ ᱫᱚ ᱟᱹᱰᱤ ᱦᱟᱨᱠᱮᱛᱼᱥᱟᱥᱮᱛ ᱛᱮ ᱯᱟᱨᱚᱢ ᱟᱠᱟᱱᱟ ᱠᱟᱹᱴᱤᱡ ᱩᱢᱮᱹᱨ ᱨᱮ ᱟᱭᱚᱼᱵᱟᱵᱟ ᱛᱮᱭ ᱴᱩᱣᱟᱹᱨ ᱞᱮᱱ ᱛᱟᱦᱮᱸ ᱠᱟᱱᱟ ᱚᱱᱟᱛᱮ ᱡᱟᱹᱥᱛᱤ ᱚᱞᱚᱜ ᱵᱟᱭ ᱯᱟᱲᱦᱟᱣ ᱫᱟᱲᱮᱭᱟᱜ ᱛᱟᱦᱮᱸᱫ ᱩᱱ ᱠᱷᱚᱱ ᱜᱮ ᱥᱮᱨᱮᱧ ᱪᱮᱛᱟᱱ ᱟᱰᱹᱤ ᱠᱟᱡᱟᱠ ᱛᱮ ᱢᱚᱱᱮᱭ ᱮᱢᱟᱫ ᱛᱟᱦᱮᱸᱫ ᱟᱨ ᱱᱤᱛ ᱚᱱᱟᱛᱮ ᱧᱩᱛᱩᱢᱟᱱ ᱥᱮᱨᱮᱧᱤᱭᱟᱹ ᱛᱮᱭᱟᱨᱟᱠᱟᱱᱟ ᱥᱟᱱᱟᱢ ᱦᱚᱲ ᱜᱮ ᱟᱡᱟᱜ ᱥᱮᱨᱮᱧ ᱨᱟᱦᱟ ᱠᱚ ᱠᱩᱥᱤᱭᱟᱛᱟᱭᱟ ᱫᱤᱥᱚᱢ ᱨᱮᱱ ᱦᱚᱲ ᱟᱡᱟᱜ ᱥᱮᱨᱮᱧ ᱟᱸᱡᱚᱢ ᱞᱟᱹᱜᱤᱫ ᱠᱚ ᱯᱟᱱᱛᱮ ᱵᱟᱲᱟ ᱮ ᱠᱟᱱᱟ